ᱤᱧ ᱫᱚ ᱚᱠᱟᱴᱟᱜ ᱡᱤᱱᱤᱥ ᱟᱹᱰᱤ ᱜᱷᱟᱲᱤᱡ ᱥᱤᱞᱟᱹᱭ ᱥᱮ ᱜᱟᱞᱟᱝ ᱛᱮ ᱞᱟᱜᱟᱜᱼᱟ ᱚᱱᱟ ᱫᱚ ᱢᱤᱫ ᱴᱮᱱ ᱢᱟᱯᱞᱟᱨ ᱟᱨ ᱟᱨ ᱚᱱᱟ ᱫᱚ ᱟᱹᱰᱤ ᱡᱮᱹᱞᱮᱹᱧ ᱛᱮ ᱜᱟᱞᱟᱝᱚᱜ ᱛᱮ ᱟᱹᱰᱤ ᱥᱚᱢᱚᱭᱮ ᱦᱟᱛᱟᱣᱟ ᱟᱨ ᱠᱤᱪᱨᱤᱡ ᱵᱮᱱᱟᱣ ᱠᱩᱥᱤᱭᱟᱜ ᱛᱮᱧ ᱠᱩᱥᱤᱜᱼᱟ ᱢᱮᱱᱠᱷᱟᱱ ᱳᱲᱱᱟ ᱠᱚ ᱴᱩᱴᱩᱨᱤ ᱠᱚ ᱚᱱᱟ ᱠᱚ ᱥᱚᱨᱮᱥᱤᱧ ᱠᱩᱥᱤᱭᱟᱜᱼᱟ ᱟᱨ ᱡᱟᱦᱟᱸ ᱠᱚᱫᱚ ᱩᱥᱟᱹᱨᱟ ᱵᱷᱟᱜᱮᱹ ᱠᱟᱹᱢᱤ ᱞᱟᱹᱜᱤᱫ ᱛᱤᱧ ᱵᱮᱣᱦᱟᱨ ᱟᱠᱟᱫᱼᱟ